ᱰᱟᱭᱟᱵᱮᱴᱤᱥ ᱨᱳᱜᱽ ᱨᱮᱱᱟᱜ ᱠᱟᱨᱚᱱ ᱠᱟᱱᱟ ᱥᱚᱢᱚᱭ ᱢᱚᱛᱳ ᱫᱟᱠᱟᱼᱩᱛᱩ ᱵᱟᱝ ᱡᱚᱢ ᱚᱛᱤᱨᱤᱠᱛᱚ ᱛᱳᱭᱞᱟᱠᱛᱚ ᱡᱚᱢ ᱵᱟᱨᱦᱮ ᱨᱮᱱᱟᱜ ᱡᱤᱱᱤᱥ ᱡᱚᱢ ᱵᱷᱤᱴᱟᱢᱤᱱ ᱡᱟᱛᱤᱭᱚ ᱡᱤᱱᱤᱥ ᱠᱚᱢ ᱡᱚᱢ ᱡᱟᱨ ᱠᱟᱨᱚᱱᱮ ᱰᱟᱭᱵᱮᱴᱤᱥ ᱨᱳᱜᱽ ᱛᱷᱚᱲᱟ ᱯᱟᱥᱱᱟᱜ ᱠᱟᱱᱟ ᱟᱨ ᱰᱟᱭᱟᱵᱮᱴᱤᱥ ᱨᱮᱭᱟᱜᱞᱚᱠᱠᱷᱚᱱ ᱦᱩᱭᱩᱜ ᱠᱟᱱᱟ ᱵᱚᱦᱚᱜ ᱟᱹᱪᱩᱨ ᱵᱚᱦᱚᱜ ᱦᱟᱹᱥᱩ ᱞᱟᱸᱜᱟ ᱜᱮᱢ ᱟᱹᱭᱠᱟᱹᱣᱟ ᱳᱡᱚᱱ ᱠᱚᱢᱚᱜ ᱛᱟᱢᱟ ᱟᱹᱰᱤ ᱡᱳᱨ ᱫᱟᱜ ᱛᱮᱛᱟᱝ ᱢᱮᱭᱟ ᱠᱞᱟᱱᱛᱤ ᱜᱮᱢ ᱟᱹᱭᱠᱟᱹᱣᱟ ᱠᱟᱹᱢᱤ ᱟᱹᱲᱤᱥ ᱜᱮᱢ ᱟᱹᱭᱠᱟᱹᱣᱟ ᱠᱟᱹᱢᱤ ᱵᱟᱝ ᱥᱟᱱᱟᱣᱟ ᱡᱟᱨ ᱠᱟᱨᱚᱱᱮ ᱫᱤᱱ ᱫᱤᱱ ᱦᱚᱲᱢᱚ ᱫᱩᱨᱵᱚᱞᱚᱜ ᱛᱟᱢᱟ ᱰᱟᱭᱵᱮᱴᱤᱥ ᱨᱳᱜᱽ ᱧᱟᱢ ᱞᱮᱱᱠᱷᱟᱡ ᱥᱤᱜᱽᱨᱳᱭ ᱜᱨᱟᱢᱤᱱ ᱦᱟᱥᱯᱟᱛᱟᱞ ᱨᱮ ᱪᱟᱞᱟᱣ ᱠᱟᱛᱮ ᱵᱤᱱᱟ ᱯᱚᱭᱥᱟᱭ ᱨᱟᱱ ᱟᱹᱜᱩ ᱡᱚᱱᱟᱜ ᱢᱮ ᱟᱨ ᱥᱚᱴᱷᱤᱠ ᱴᱟᱭᱤᱢ ᱢᱚᱛᱳ ᱡᱚᱢ ᱢᱮ ᱯᱷᱚᱞ ᱢᱩᱞ ᱡᱚᱢ ᱢᱮ ᱛᱚ ᱥᱩᱱᱩᱢ ᱡᱤᱱᱤᱥ ᱡᱚᱢ ᱰᱷᱮᱨ ᱡᱚᱢ ᱟᱞᱚᱢ ᱡᱚᱢᱟ ᱱᱤᱭᱟᱹᱜᱮ ᱟᱨ ᱥᱚᱴᱷᱤᱠ ᱵᱷᱟᱵᱮ ᱡᱟᱹᱯᱤᱫ ᱢᱮ ᱠᱟᱹᱢᱤ ᱢᱮ